ᱥᱟᱶᱦᱮᱫ ᱥᱟᱠᱟᱢ ᱤᱫᱤ ᱠᱟᱛᱮᱫ ᱟᱨᱦᱚᱸ ᱟᱹᱰᱤ ᱰᱷᱮᱹᱨ ᱤᱧ ᱚᱞᱟ ᱚᱱᱟᱛᱮ ᱥᱟᱶᱛᱟ ᱠᱚ ᱟᱨᱦᱚᱸ ᱢᱟᱲᱟᱝ ᱥᱮᱫ ᱠᱚ ᱞᱟᱦᱟᱜ ᱢᱟ ᱚᱱᱠᱟ ᱞᱮᱠᱟᱱ ᱥᱟᱛᱟᱢ ᱤᱧ ᱤᱧ ᱚᱞᱟ

ᱱᱚᱣᱟᱨᱮ ᱵᱩᱨᱩ ᱫᱟᱨᱮ ᱠᱚᱨᱮᱱᱟᱜ ᱫᱟᱨᱮ ᱱᱟᱹᱲᱤ ᱠᱚᱨᱮᱱᱟᱜ ᱡᱟᱦᱟᱱᱟᱜ ᱠᱚ ᱧᱮᱞ ᱧᱟᱢᱚᱜ ᱠᱟᱱ ᱚᱱᱟ ᱠᱚ ᱚᱱᱟ ᱠᱚ ᱤᱫᱤ ᱠᱟᱛᱮᱫ ᱦᱚᱸ ᱟᱹᱰᱤ ᱰᱷᱮᱹᱨᱮᱧ ᱚᱞᱟ ᱟᱨ ᱱᱟᱦᱟᱜ ᱠᱚᱲᱟ ᱠᱚ ᱪᱮᱫ ᱞᱮᱠᱟ ᱥᱟᱶᱛᱟ ᱛᱮᱠᱚ ᱥᱟᱶᱛᱟ ᱠᱚ ᱫᱩᱞᱟᱹᱲᱟ ᱚᱱᱟ ᱦᱤᱥᱟᱹᱵ ᱛᱮᱦᱚᱸ ᱡᱮᱢᱚᱱ ᱠᱚ ᱥᱟᱶᱛᱟ ᱥᱮᱫ ᱠᱚ ᱢᱚᱦᱚᱰᱟᱜ ᱢᱟ ᱚᱱᱠᱟᱱ ᱥᱟᱛᱟᱢ ᱠᱚᱧ ᱚᱞᱮᱜᱼᱟ ᱢᱮᱱᱛᱮᱧ ᱵᱷᱟᱹᱵᱤᱭᱮᱜᱼᱟ ᱟᱨ ᱚᱱᱠᱟᱜᱮ ᱱᱚᱝᱠᱟᱱ ᱥᱟᱛᱟᱢ ᱤᱧ ᱚᱞᱟ ᱡᱮᱢᱚᱱ ᱡᱚᱛᱚ ᱦᱚᱲ ᱠᱚ ᱠᱩᱥᱤᱭᱟᱜ ᱢᱟ ᱟᱨ ᱡᱚᱛᱚ ᱦᱚᱲ ᱠᱚ ᱡᱮᱢᱚᱱ ᱤᱧᱠᱚ ᱥᱟᱨᱦᱟᱣ ᱤᱧ ᱢᱟ ᱢᱮᱱᱛᱮ ᱤᱱᱟᱹᱜ ᱤᱧ ᱟᱥᱟᱧ ᱫᱚᱦᱚ ᱟᱠᱟᱫᱼᱟ